ᱦᱮᱞᱳ ᱰᱟᱭᱵᱷᱟᱨ ᱵᱟᱹᱵᱩ ᱜᱟᱹᱲᱤ ᱢᱟᱧ ᱵᱷᱟᱲᱟ ᱞᱮᱫ ᱠᱤᱱᱛᱩ ᱜᱟᱹᱰᱤ ᱫᱩᱧ ᱵᱟᱹᱛᱤᱞ ᱞᱟᱹᱜᱤᱫ ᱛᱮᱧ ᱞᱟᱹᱭ ᱮᱫ ᱟᱱ ᱴᱟᱠᱟ ᱢᱟᱹᱧ ᱮᱢ ᱟᱠᱟᱫ ᱚᱱᱟ ᱴᱟᱠᱟᱫᱚ ᱨᱩᱭᱟᱹᱲ ᱞᱮᱠᱷᱟᱱ ᱟᱹᱰᱤᱜᱮ ᱵᱷᱟᱜᱮ ᱠᱚᱜᱼᱟ ᱟᱞᱮᱭᱟᱜ ᱮᱴᱟᱜ ᱠᱟᱹᱢᱤ ᱨᱮ ᱟᱹᱰᱤᱜᱮ ᱞᱟᱹᱠᱛᱤᱜ ᱠᱟᱱᱟ ᱚᱱᱟ ᱯᱚᱭᱥᱟ ᱨᱩᱭᱟᱹᱲ ᱞᱮᱠᱷᱟᱱᱮᱢ ᱚᱱᱟ ᱚᱱᱛᱮ ᱠᱟᱹᱢᱤ ᱨᱮᱞᱮ ᱞᱟᱜᱟᱣᱼᱟ ᱚᱱᱟᱛᱮᱜᱮ ᱟᱫᱚ ᱚᱱᱟ ᱟᱢᱟ ᱜᱟᱹᱰᱤ ᱫᱚ ᱵᱟᱝᱞᱮ ᱦᱟᱛᱣᱮᱫᱟ